ᱚᱸᱻ ᱦᱮᱞᱳ ᱚᱸᱻ ᱢᱮᱱᱤ ᱢᱟᱨᱰᱤ ᱚᱸᱻ ᱦᱚᱸ ᱦᱳᱭ ᱞᱟᱹᱭ ᱢᱮ ᱤᱧ ᱥᱩᱞᱮᱠᱷᱟ ᱢᱩᱨᱢᱩ ᱦᱳᱭ ᱟᱯᱮ ᱥᱮᱡ ᱯᱟᱨᱟᱵᱽ ᱠᱚᱫᱚ ᱪᱮᱫ ᱞᱮᱠᱟ ᱯᱮ ᱢᱟᱱᱟᱣᱟ ᱦᱳᱭ ᱛᱚ ᱱᱤᱛᱳᱜ ᱢᱟ ᱱᱟᱜ ᱨᱩᱸᱰᱟᱹ ᱥᱟᱠᱨᱟᱛ ᱥᱮᱴᱮᱨᱟᱜ ᱠᱟᱱᱟ ᱚᱱᱟ ᱫᱚ ᱟᱹᱰᱤ ᱯᱮ ᱨᱟᱹᱥᱠᱟᱹᱭᱟ ᱯᱟᱞᱮᱱ ᱚᱸᱻ ᱦᱚᱸ ᱟᱞᱮ ᱥᱮᱫ ᱫᱚᱨᱮ ᱪᱮᱫ ᱦᱚᱸ ᱵᱟᱝ ᱟᱞᱮ ᱫᱚ ᱢᱟᱱᱮ ᱪᱷᱟᱹᱛᱤᱠ ᱟᱛᱳ ᱦᱚᱲ ᱠᱟᱱᱟ ᱞᱮ ᱥᱮ ᱮᱱᱠᱷᱟᱱ ᱯᱟᱨᱟᱵᱽ ᱫᱚ ᱦᱩᱭᱩᱜ ᱜᱮᱭᱟ ᱟᱫᱚ ᱩᱱᱟᱹᱜ ᱵᱮᱥ ᱫᱚ ᱱᱟᱜ ᱵᱟᱞᱮ ᱯᱟᱨᱟᱵᱚᱜᱼᱟ ᱦᱳᱭ ᱢᱟᱱᱮ ᱚᱲᱟᱜ ᱠᱚᱨᱮ ᱫᱚᱞᱮ ᱯᱟᱨᱟᱵᱚᱜ ᱜᱮᱭᱟ ᱦᱳᱭ ᱛᱚᱵᱮ ᱟᱯᱮ ᱥᱮᱫ ᱜᱮᱞᱮ ᱪᱟᱞᱟᱜᱼᱟ ᱥᱮ ᱚᱸᱻ ᱦᱚᱸ ᱚᱸ ᱦᱳᱭ ᱩᱱᱟᱹᱜ ᱤᱭᱟᱹ ᱫᱚ ᱵᱟᱝᱟ ᱟᱫᱚ ᱡᱚᱛᱚ ᱠᱷᱚᱱ ᱤᱭᱟᱹ ᱵᱮᱥ ᱫᱚ ᱦᱟᱸᱜ ᱵᱟᱦᱟ ᱯᱟᱨᱟᱵᱽ ᱦᱟᱸᱜ ᱞᱮ ᱢᱟᱱᱟᱣᱟ ᱵᱟᱦᱟ ᱟᱵᱚᱱ ᱦᱟᱸᱜ ᱦᱳᱭ ᱚᱱᱟ ᱜᱮ ᱠᱟᱹᱡ ᱵᱮᱥ ᱫᱷᱟᱨᱟ ᱛᱟᱞᱮ ᱦᱩᱭᱩᱜᱼ ᱱᱟᱜ ᱯᱟᱨᱟᱵᱽ ᱢᱚᱫᱽᱫᱷᱮ ᱨᱮ ᱡᱚᱛᱚ ᱠᱷᱚᱱ ᱦᱟᱸᱜ ᱟᱨ ᱟᱯᱮ ᱥᱮᱫ ᱫᱚ ᱟᱨ ᱡᱚᱛᱚ ᱠᱷᱚᱱ ᱡᱚᱛᱚ ᱠᱷᱚᱱ ᱵᱮᱥ ᱫᱚ ᱱᱟᱜ ᱪᱮᱫ ᱯᱟᱨᱟᱵᱽ ᱯᱮ ᱢᱟᱱᱟᱣᱟ ᱚᱸᱻ ᱦᱚᱸ ᱦᱳᱭ ᱛᱚ ᱯᱟᱛᱟ ᱠᱚᱫᱚ ᱚᱱᱠᱟ ᱫᱚ ᱵᱟᱭ ᱦᱩᱭᱩᱜᱼᱟ ᱮᱱᱛᱮᱫ ᱦᱩᱭ ᱵᱟᱲᱟᱭᱮᱱᱟ ᱞᱟᱹᱴᱩ ᱯᱟᱛᱟ ᱦᱚᱜᱼᱚᱸᱭ ᱦᱳᱭ ᱦᱩᱭᱩᱜ ᱞᱟᱹᱜᱤᱫ ᱱᱟᱸᱜ ᱱᱚᱜᱼᱚᱸᱭ ᱦᱩᱭᱩᱜ ᱞᱟᱹᱜᱤᱫ ᱦᱟᱸᱜ ᱱᱚᱜᱼᱚᱸᱭ ᱤᱭᱟᱹ ᱨᱮ ᱱᱚᱜᱼᱚᱸᱭ ᱫᱚ ᱟᱵᱚ ᱯᱟᱨᱟᱵᱽ ᱨᱮ ᱩᱱ ᱡᱚᱦᱚᱜ ᱟᱠᱟᱼᱯᱟᱛᱟ ᱠᱚ ᱦᱩᱭᱩᱜᱼᱟ ᱦᱳᱭ ᱟᱠᱟᱼᱯᱟᱛᱟ ᱠᱚ ᱦᱩᱭᱩᱜᱼᱟ ᱦᱳᱭ ᱢᱤᱫᱴᱮᱡ ᱜᱮ ᱢᱟᱨᱟᱝ ᱫᱷᱟᱨᱟ ᱫᱚᱞᱮ ᱯᱟᱛᱟᱭᱟ ᱦᱳᱭ ᱞᱤᱴᱟᱹ ᱯᱟᱛᱟ ᱦᱳᱭ ᱦᱮᱸ ᱪᱟᱞᱟᱜ ᱜᱮᱭᱟ ᱞᱮ ᱯᱟᱛᱟ ᱠᱚ ᱫᱚᱢᱮ ᱜᱮ ᱚᱱᱟ ᱜᱮᱞᱮ ᱢᱮᱱᱟᱜᱼᱟ ᱟᱯᱮ ᱦᱚᱸ ᱦᱤᱡᱩᱜ ᱯᱮ ᱧᱮᱞᱟᱠᱟᱜᱼᱟ ᱥᱮ ᱵᱟᱯᱮ ᱧᱮᱞᱟᱠᱟᱜᱼᱟ ᱦᱳᱭ ᱛᱚ ᱦᱤᱡᱩᱜ ᱯᱮ ᱛᱟᱵᱚ ᱛᱚᱵᱮ ᱧᱮᱞ ᱤᱫᱤ ᱯᱮ ᱪᱮᱫᱞᱮᱠᱟ ᱵᱷᱤᱲᱚᱜᱼᱟ ᱪᱮᱫᱞᱮᱠᱟ ᱵᱟᱝ ᱟᱞᱮ ᱦᱚᱸ ᱩᱱ ᱫᱚ ᱡᱟᱦᱟᱸᱛᱤᱥ ᱞᱮ ᱪᱟᱞᱟᱜᱼᱟ ᱟᱯᱮ ᱥᱮᱫ ᱦᱳᱭ ᱦᱳᱭ ᱚᱱᱟ ᱠᱟᱛᱷᱟ ᱜᱤᱧ ᱞᱟᱹᱭᱮᱜᱼᱟ ᱱᱟᱯᱟᱭ ᱵᱟᱲᱟ ᱜᱮ ᱢᱮᱱᱟᱜ ᱯᱮᱭᱟ ᱛᱚ ᱚᱸᱻ ᱦᱚᱸ ᱟᱞᱮ ᱦᱚᱸ ᱟᱪᱪᱷᱟ ᱴᱷᱤᱠ ᱜᱮᱭᱟ ᱛᱚᱵᱮ ᱦᱮᱸ ᱦᱳᱭ